ᱦᱮᱸ ᱦᱮᱸ ᱡᱚᱦᱟᱨ ᱜᱮ ᱟᱪᱪᱷᱟ ᱦᱮᱸ ᱦᱳᱭ ᱜᱚᱢᱠᱮ ᱟᱹᱞᱤᱧᱜᱮ ᱴᱤ ᱠᱚᱯᱷᱤ ᱥᱚᱯ ᱠᱷᱚᱱ ᱫᱚᱞᱤᱧ ᱞᱟᱹᱭᱮᱫᱼᱟ

ᱚᱱᱠᱟ ᱢᱟᱱᱮᱛᱮᱢᱟ ᱡᱚᱫᱤ ᱵᱟᱦᱨᱮᱨᱮᱞᱤᱧ ᱟᱹᱞᱤᱧᱞᱤᱧ ᱠᱚᱯᱷᱤ ᱥᱚᱯ ᱠᱷᱩᱞᱟᱹᱣᱟ ᱠᱮᱫᱟᱞᱤᱧ ᱮᱱᱠᱷᱟᱱ ᱵᱟᱦᱨᱮ ᱢᱚᱱᱮᱠᱟᱜ ᱢᱮ ᱞᱤᱧ ᱟᱹᱠᱷᱨᱤᱧᱟ ᱪᱮᱫ ᱢᱤᱫ ᱠᱟᱯᱨᱮ ᱢᱟᱱᱮ ᱢᱚᱬᱮ ᱴᱟᱠᱟ ᱠᱟᱛᱮ ᱟᱫᱚ ᱚᱱᱟ ᱥᱤᱥᱴᱮᱢ ᱫᱚ ᱡᱚᱫᱤᱞᱤᱧ ᱪᱟᱞᱟᱜᱼᱟ ᱵᱟᱯᱞᱟ ᱚᱲᱟᱜ ᱠᱚᱨᱮ ᱢᱮᱱᱠᱷᱟᱱ ᱚᱱᱟ ᱠᱚᱨᱮᱦᱚᱸ ᱟᱹᱞᱤᱧᱞᱤᱧ ᱤᱫᱤ ᱵᱟᱲᱟᱣᱟᱠᱟᱫ ᱜᱮᱭᱟ ᱟᱹᱰᱤᱵᱟᱨᱜᱮ ᱮᱱᱠᱷᱟᱱ ᱠᱤ ᱚᱠᱟᱞᱮᱠᱟ ᱟᱫᱚᱦᱟᱜᱵᱮᱱ ᱯᱮᱲᱟᱠᱚᱵᱮᱱ ᱱᱮᱣᱛᱟ ᱟᱠᱟᱫᱠᱚᱣᱟ ᱛᱤᱱᱟᱹᱜ ᱰᱷᱮᱨᱵᱮᱱ ᱱᱮᱣᱛᱟ ᱟᱠᱟᱫᱠᱚᱣᱟ ᱦᱮᱸ ᱥᱮ ᱚᱱᱟᱦᱚᱸ ᱥᱮᱦᱮᱛᱩ ᱠᱟᱹᱴᱤᱡ ᱵᱮᱱ ᱢᱟᱱᱮ ᱢᱚᱴᱟᱢᱩᱴᱤ ᱨᱮᱱᱟᱜᱵᱮᱱ ᱞᱟᱹᱭᱟᱹᱞᱤᱧᱟ ᱵᱟᱝᱟ ᱱᱤᱱᱟᱹᱜ ᱦᱚᱲ ᱫᱚᱥ ᱦᱟᱡᱟᱨ ᱵᱤᱥ ᱦᱟᱡᱟᱨ ᱡᱟᱦᱟᱸ ᱛᱤᱱᱟᱹᱜ ᱦᱚᱲᱜᱮ ᱦᱮᱱᱟᱜᱠᱚ ᱦᱤᱡᱩᱜᱟᱠᱚ ᱚᱱᱟ ᱟᱫᱷᱟᱨᱛᱮ ᱟᱹᱞᱤᱧᱞᱤᱧ ᱯᱷᱤᱠᱥᱴᱟᱵᱤᱱᱟ ᱠᱤ ᱱᱤᱱᱟᱹᱜ ᱦᱚᱲᱤᱧ ᱫᱚᱨᱠᱟᱨᱟ ᱢᱮᱱᱛᱮ ᱱᱤᱱᱟᱹᱜ ᱫᱚᱨᱠᱟᱨᱚᱜᱼᱟ ᱱᱤᱱᱟᱹᱜ ᱯᱩᱭᱥᱟᱹ ᱱᱤᱱᱟᱹᱜ ᱯᱩᱭᱥᱟᱹ ᱦᱳᱭ ᱚᱱᱟ ᱟᱫᱷᱟᱨᱛᱮ ᱮᱱᱠᱷᱟᱱᱞᱤᱧ ᱞᱟᱹᱭ ᱟᱵᱮᱱ ᱠᱟᱱᱟ ᱟᱪᱪᱷᱟ ᱴᱷᱤᱠ ᱜᱮᱭᱟ ᱮᱱᱠᱷᱟᱱ ᱦᱟᱡᱟᱨᱴᱤ ᱜᱟᱱᱠᱚ ᱦᱩᱭᱩᱜ ᱠᱷᱟᱱ ᱢᱟ ᱚᱱᱠᱟ ᱢᱟ ᱦᱩᱭᱩᱜ ᱠᱟᱱᱟ ᱛᱟᱵᱮᱱ ᱟᱵᱮᱱᱟᱜ ᱠᱤ ᱢᱤᱫ ᱨᱮᱭᱟᱜ ᱢᱟ ᱢᱟᱱᱮ ᱢᱤᱫ ᱫᱤᱱ ᱨᱮᱭᱟᱜ ᱢᱟ ᱯᱟᱸᱪ ᱦᱟᱡᱟᱨ ᱮᱱᱠᱷᱟᱱ ᱟᱨ ᱟᱨ ᱢᱤᱫ ᱫᱤᱱ ᱟᱹᱵᱤᱱᱢᱟ ᱵᱟᱨᱥᱤᱧᱵᱮᱱ ᱞᱟᱹᱭᱮᱫᱠᱟᱱ ᱵᱟᱨᱥᱤᱧ ᱠᱷᱟᱱᱫᱚ ᱱᱟᱦᱟᱜ ᱚᱱᱠᱟᱫᱚ ᱢᱟᱱᱮ ᱫᱚᱥ ᱦᱟᱡᱟᱨ ᱜᱟᱱ ᱞᱟᱜᱟ ᱛᱟᱵᱮᱱᱟ ᱟᱨ ᱚᱟᱱ ᱠᱟᱨᱚᱱᱛᱮ ᱢᱮᱱᱵᱮᱱ ᱵᱟᱯᱞᱟ ᱚᱲᱟᱜ ᱠᱚᱨᱮᱫᱚ ᱱᱮᱛᱟᱨᱫᱚ ᱠᱳᱱᱳ ᱞᱤᱢᱤᱴ ᱵᱟᱹᱱᱩᱜᱟᱹᱱᱤᱡ ᱠᱤ ᱦᱚᱲ ᱥᱟᱸᱜᱮ ᱦᱚᱸᱠᱚ ᱦᱤᱡᱩᱜᱼᱟ ᱠᱚᱢ ᱦᱚᱸᱠᱚ ᱦᱤᱡᱩᱜᱼᱟ ᱪᱮᱫᱟᱜ ᱥᱮ ᱚᱱᱟᱢᱟᱠᱚ ᱟᱵᱮᱱᱢᱟ ᱠᱤ ᱜᱟᱯᱟᱜᱮᱵᱮᱱ ᱱᱮᱸᱰᱟ ᱟᱠᱟᱫ ᱥᱚᱢᱵᱷᱚᱵᱽ ᱵᱟᱝ ᱠᱟᱱᱟ ᱟᱵᱮᱱ ᱦᱩᱭ ᱫᱟᱲᱮᱜᱼᱟ ᱮᱹᱠ ᱥᱚᱯᱛᱟ ᱫᱩ ᱥᱚᱯᱛᱟ ᱵᱟᱝᱨᱮᱦᱚᱸ ᱚᱱᱠᱟ ᱪᱮᱫ ᱮᱠ ᱢᱟᱹᱦᱱᱟᱹ ᱢᱟᱲᱟᱝ ᱨᱮᱦᱚᱸᱠᱚ ᱱᱮᱸᱰᱟᱠᱟᱜᱼᱟ ᱮᱱᱠᱷᱟᱱ ᱟᱹᱰᱤ ᱦᱚᱲᱠᱚ ᱟᱸᱡᱚᱢᱡᱚᱝ ᱠᱟᱜᱼᱟ ᱟᱨ ᱵᱟᱯᱞᱟ ᱚᱲᱟᱜ ᱢᱟ ᱦᱟᱯᱮᱱ ᱵᱟᱲᱟᱭ ᱜᱮᱭᱟ ᱵᱟᱹᱨᱭᱟᱹᱛ ᱠᱚᱦᱚᱸᱠᱚ ᱪᱟᱞᱟᱜ ᱟᱠᱚ ᱦᱚᱲᱠᱚ ᱚᱱᱟ ᱟᱸᱡᱚᱢ ᱛᱮᱦᱚᱸᱠᱚ ᱦᱤᱡᱩᱜᱼᱟ ᱟᱨ ᱦᱟᱱᱮ ᱨᱮᱭᱟᱲᱫᱤᱱ ᱦᱚᱲᱠᱚ ᱦᱟᱱᱛᱮᱼᱱᱷᱟᱛᱮᱠᱚ ᱪᱟᱞᱟᱜ ᱠᱷᱟᱱ ᱨᱮᱭᱟᱲᱫᱤᱱ ᱚᱠᱚᱭᱫᱚᱠᱚ ᱟᱹᱰᱤ ᱡᱳᱨᱠᱚ ᱧᱩᱭᱟᱠᱚ ᱟᱹᱰᱤ ᱜᱚᱨᱚᱢ ᱜᱚᱨᱚᱢ ᱚᱱᱟᱫᱚ ᱮᱱᱛᱮ ᱮᱱᱠᱷᱟᱱᱫᱚ ᱟᱨ ᱟᱹᱞᱤᱧᱦᱚᱸ ᱠᱤ ᱧᱮᱞᱮᱫᱟᱞᱤᱧ ᱠᱤ ᱪᱟ ᱨᱮᱱᱟᱜ ᱫᱟᱢᱦᱚᱸ ᱱᱤᱛᱚᱜ ᱟᱵᱮᱱ ᱪᱟ ᱯᱟᱹᱛᱤᱵᱮᱱ ᱦᱟᱛᱟᱣᱟ ᱮᱱᱠᱷᱟᱱ ᱦᱩᱰᱤᱧ ᱦᱩᱰᱤᱧ ᱯᱮᱠᱮᱴ ᱠᱷᱚᱱ ᱵᱟᱹᱞᱤᱧ ᱦᱟᱛᱟᱣᱟ ᱞᱟᱹᱴᱩ ᱜᱮᱞᱟᱣᱟᱜ ᱜᱮᱞᱤᱧ ᱦᱟᱛᱟᱣᱟ ᱚᱱᱟᱫᱚ ᱠᱤ ᱚᱱᱟᱫᱚ ᱞᱟᱜᱟᱜ ᱜᱮᱭᱟ ᱟᱨ ᱡᱩᱫᱤ ᱟᱹᱞᱤᱞᱤᱧ ᱤᱥᱴᱟᱯᱷᱠᱚᱞᱤᱧ ᱤᱫᱤ ᱠᱚᱣᱟ ᱟᱵᱮᱱᱵᱮᱱ ᱞᱟᱹᱭᱟ ᱠᱤ ᱵᱟᱝᱟ ᱠᱤ ᱩᱱᱠᱩ ᱤᱥᱯᱤᱰ ᱫᱷᱟᱨᱟ ᱮᱢᱟᱠᱚᱵᱮᱱ ᱮᱱᱠᱷᱟᱱ ᱚᱱᱟ ᱟᱫᱷᱟᱨᱛᱮ ᱮᱱᱠᱷᱟᱱ ᱟᱞᱮᱨᱮᱱ ᱟᱨᱚ ᱥᱴᱟᱯᱷᱠᱚ ᱢᱮᱱᱟᱜ ᱠᱚᱣᱟ ᱩᱱᱠᱚᱠᱚᱞᱤᱧ ᱤᱫᱤᱛᱚᱨᱟ ᱠᱚᱣᱟ ᱟᱨ ᱚᱱᱟ ᱟᱫᱷᱟᱨᱛᱮ ᱠᱟᱹᱴᱤᱡ ᱪᱟᱨᱡᱽ ᱞᱟᱜᱟᱜᱼᱟ ᱦᱩᱱᱟᱹᱝ ᱯᱟᱸᱪᱥᱚ ᱴᱟᱠᱟ ᱜᱟᱱᱫᱚ ᱦᱮᱸ ᱥᱮ ᱩᱱᱠᱚ ᱞᱮᱵᱟᱨ ᱠᱚᱠᱚ ᱤᱫᱤᱠᱷᱟᱱ ᱢᱟ ᱚᱠᱟᱨᱮᱞᱤᱧ ᱧᱟᱢ ᱟᱠᱚᱣᱟ ᱟᱹᱞᱤᱧᱟᱜ ᱯᱚᱠᱮᱴ ᱠᱷᱚᱡᱞᱤᱧ ᱮᱢᱟᱠᱚ ᱠᱷᱟᱱ ᱟᱹᱞᱤᱧᱦᱚᱸ ᱜᱷᱟᱴᱟᱣ ᱦᱩᱭᱩᱜᱼᱟ ᱥᱮ ᱦᱳᱭ ᱴᱷᱤᱠ ᱜᱮᱭᱟ ᱢᱟ ᱴᱷᱤᱠ